ᱤᱥᱴᱳᱯ ᱟᱹᱰᱤ ᱥᱮᱫᱟᱭ ᱨᱮ ᱤᱧ ᱜᱚᱜᱚ ᱟᱹᱰᱤ ᱥᱚᱠᱷ ᱠᱟᱛᱮᱭ ᱦᱟᱛᱟᱣ ᱞᱮᱫᱟ ᱠᱤᱱᱛᱩ ᱚᱱᱟ ᱤᱥᱴᱳᱯ ᱛᱟᱭᱚᱢ ᱛᱮ ᱧᱮᱞᱱᱟ ᱡᱮ ᱠᱮᱨᱳᱥᱤᱱ ᱟᱹᱰᱤ ᱟᱸᱴᱮ ᱡᱚᱢᱟ ᱟᱵᱟᱨ ᱯᱟᱢ ᱠᱟᱛᱮ ᱪᱟᱹᱞᱩ ᱦᱩᱭᱩᱜᱼᱟ ᱟᱨ ᱠᱚᱢ ᱦᱚᱲᱟᱜ ᱜᱮ ᱫᱟᱠᱟ ᱤᱥᱤᱱᱚᱜᱼᱟ ᱟᱵᱟᱨ ᱚᱱᱟ ᱤᱥᱴᱳᱯ ᱮᱢᱚᱱ ᱫᱷᱩᱶᱟᱹᱜᱼᱟ ᱡᱮ ᱜᱚᱴᱟ ᱚᱲᱟᱜ ᱯᱟᱥᱱᱟᱜᱼᱟ ᱚᱱᱟ ᱤᱥᱴᱳᱯ ᱮᱛᱚᱜᱮ ᱠᱷᱟᱨᱟᱯᱟ ᱡᱮ ᱚᱱᱟ ᱫᱩᱦᱟᱺ ᱛᱮ ᱟᱞᱮ ᱚᱱᱟ ᱚᱲᱟᱜᱨᱮ ᱛᱟᱦᱮᱸ ᱵᱟᱝᱜᱮ ᱜᱟᱱ ᱞᱮᱱᱟ ᱚᱱᱟ ᱤᱥᱴᱳᱯ ᱱᱮᱛᱟᱨ ᱵᱟᱹᱲᱤᱡ ᱠᱟᱛᱮᱞᱮ ᱫᱚᱦᱚᱣ ᱟᱠᱟᱫᱟ